ᱥᱟᱶᱛᱟ ᱮᱱᱮᱡ ᱫᱚ ᱛᱟᱦᱮᱸ ᱠᱟᱱᱟ ᱦᱩᱞ ᱢᱟᱦᱟᱨᱮ ᱞᱟᱜᱽᱲᱮ ᱮᱱᱮᱡ ᱞᱟᱜᱽᱲᱮ ᱮᱱᱮᱡ ᱨᱮ ᱟᱭᱢᱟ ᱫᱚᱞ ᱜᱮᱠᱚ ᱦᱮᱡᱼᱟ ᱟᱨᱠᱚ ᱥᱮᱴᱮᱨᱟ ᱟᱨ ᱢᱚᱡᱽ ᱜᱮᱠᱚ ᱮᱱᱮᱡ ᱮᱱᱟ ᱛᱟᱨ ᱢᱚᱫᱽᱫᱷᱮ ᱤᱧ ᱪᱟᱞᱟᱣᱱᱟ ᱪᱟᱞᱟᱣ ᱠᱟᱛᱮ ᱤᱧᱠᱚ ᱢᱮᱛᱟ ᱫᱤᱧᱟ ᱡᱮ ᱟᱢ ᱫᱟᱭᱤᱛᱛᱚ ᱦᱟᱛᱟᱣ ᱢᱮ ᱟᱨ ᱱᱩᱠᱩ ᱮᱱᱮᱡ ᱫᱚᱞ ᱧᱮᱞ ᱠᱚᱢ ᱛᱟᱨ ᱢᱚᱫᱽᱫᱷᱮ ᱤᱧ ᱚᱸᱰᱮ ᱥᱮᱱ ᱠᱟᱛᱮ ᱚᱸᱰᱮ ᱧᱮᱞ ᱠᱟᱛᱮ ᱤᱧ ᱟᱹᱰᱤ ᱢᱚᱡᱽ ᱤᱧ ᱧᱮᱞ ᱠᱮᱜ ᱠᱚᱣᱟ ᱧᱮᱞ ᱵᱟᱲᱟ ᱠᱟᱛᱮ ᱡᱮ ᱠᱚ ᱢᱮᱛᱟᱣᱫᱤᱧᱟ ᱚᱠᱚᱭ ᱯᱷᱟᱥᱴ ᱥᱮᱠᱮᱱᱰ ᱛᱷᱟᱨᱰ ᱮᱱᱟ ᱛᱚᱵᱮ ᱚᱸᱰᱮ ᱠᱷᱚᱡ ᱤᱧ ᱵᱟᱪᱷᱱᱟᱣ ᱠᱮᱫ ᱠᱚᱣᱟ ᱯᱷᱟᱥᱴ ᱥᱮᱠᱮᱱᱰ ᱛᱷᱟᱨᱰ ᱡᱮ ᱚᱠᱚᱭ ᱰᱷᱤᱨ ᱢᱤᱫ ᱨᱚᱠᱚᱢ ᱥᱟᱯᱟᱯ ᱦᱮᱱᱟᱜ ᱛᱟᱵᱩᱱᱟ ᱢᱤᱫ ᱨᱚᱠᱚᱢ ᱯᱟᱹᱧᱪᱤ ᱯᱟᱲᱦᱟᱴ ᱢᱤᱫ ᱨᱚᱠᱚᱢ ᱵᱟᱦᱟ ᱟᱨ ᱛᱩᱢᱫᱟᱜ ᱴᱟᱢᱟᱠ ᱵᱟᱱᱟᱢ ᱛᱤᱨᱭᱟᱹ ᱡᱚᱛᱚ ᱱᱚᱣᱟ ᱠᱚᱡᱮ ᱥᱟᱯᱟᱯ ᱦᱮᱱᱟᱜ ᱛᱟᱵᱚᱱ ᱱᱚᱣᱟ ᱥᱟᱯᱟᱯ ᱱᱤᱭᱟ ᱛᱮᱜᱮ ᱡᱮᱢᱚᱱ ᱚᱠᱚᱭ ᱫᱚ ᱵᱟᱹᱱᱩᱜ ᱛᱟᱵᱚᱱᱟ ᱥᱟᱯᱟᱯ ᱛᱩᱢᱫᱟᱜ ᱴᱟᱢᱟᱠ ᱦᱮᱱᱟᱜᱼᱟ ᱦᱚᱭᱛᱳ ᱱᱚᱛᱮ ᱯᱟᱹᱧᱪᱤ ᱯᱟᱲᱦᱟᱴ ᱵᱟᱹᱱᱩᱜᱼᱟ ᱥᱮ ᱢᱤᱫ ᱨᱚᱠᱚᱢ ᱵᱟᱦᱟ ᱵᱟᱹᱱᱩᱜ ᱛᱟᱵᱚᱱᱟ ᱚᱱᱟ ᱦᱤᱥᱟᱹᱵ ᱛᱮᱦᱚᱸ ᱚᱸᱰᱮ ᱦᱚᱸ ᱠᱤᱪᱷᱩ ᱱᱟᱢᱵᱟᱨ ᱠᱚ ᱧᱟᱢᱮᱫᱟ ᱟᱨ ᱚᱠᱚᱭᱫᱚ ᱛᱤᱨᱭᱟᱹ ᱵᱟᱝ ᱛᱟᱦᱮᱱ ᱠᱟᱱᱟ ᱵᱟᱱᱟᱢ ᱛᱟᱦᱮᱱ ᱠᱟᱱᱟ ᱚᱠᱚᱭᱟᱜ ᱨᱮᱫᱚ ᱢᱤᱫ ᱥᱮᱴ ᱡᱚᱛᱚᱜᱮ ᱛᱟᱦᱮᱱ ᱠᱟᱱᱟ ᱩᱱᱠᱩ ᱫᱚ ᱮᱠᱫᱚᱢ ᱠᱚ ᱯᱷᱟᱥᱚᱜ ᱠᱟᱱᱟ ᱟᱨ ᱚᱱᱮ ᱚᱱᱠᱟ ᱞᱮᱠᱟᱛᱮ ᱡᱮ ᱚᱱᱮ ᱚᱱᱠᱟ ᱞᱮᱠᱟ ᱛᱮᱜᱮ ᱡᱚᱛᱚ ᱦᱚᱲ ᱠᱚᱜᱮ ᱚᱱᱠᱟ ᱱᱮᱦᱚᱨ ᱛᱟᱦᱮᱱ ᱠᱟᱱᱟ ᱡᱮᱢᱚᱱ ᱠᱟᱨᱟᱢ ᱩᱛᱥᱚᱵᱽ ᱥᱮ ᱦᱩᱞ ᱫᱤᱵᱚᱥ ᱨᱮᱵᱚᱱ ᱪᱟᱞᱟᱜ ᱢᱟ ᱟᱨᱵᱚᱱ ᱟᱨᱵᱚᱱ ᱢᱚᱡᱽ ᱥᱟᱯᱟᱯ ᱞᱟᱫᱮ ᱠᱟᱛᱮ ᱛᱩᱢᱫᱟᱜ ᱴᱟᱢᱟᱠ ᱱᱤᱭᱟᱹ ᱵᱟᱱᱟᱢ ᱛᱤᱨᱭᱟᱹ ᱱᱤᱭᱟᱹᱛᱮ ᱢᱚᱡᱽ ᱜᱮᱵᱚᱱ ᱨᱟᱹᱥᱠᱟᱹᱜ ᱢᱟ ᱱᱚᱣᱟᱜᱮ ᱤᱧᱟᱹᱜ ᱪᱮᱞᱮᱧᱡᱽ ᱛᱟᱦᱮᱸ ᱠᱟᱱᱟ